ᱤᱧᱟᱹᱜ ᱱᱚᱣᱟ ᱥᱟᱱᱛᱟᱲ ᱯᱟᱹᱨᱥᱤ ᱟᱹᱰᱤᱜᱮ ᱱᱟᱯᱟᱭ ᱯᱟᱹᱨᱥᱤ ᱠᱟᱱᱟ ᱡᱟᱦᱟᱸᱞᱮᱠᱟ ᱵᱮᱵᱷᱟᱨ ᱠᱟᱹᱢᱤ ᱥᱟᱯᱷᱟᱼᱥᱩᱛᱨᱟᱹ ᱟᱨ ᱟᱹᱰᱤᱜᱮ ᱟᱭᱢᱟ ᱡᱚᱛᱚ ᱯᱨᱚᱠᱟᱨ ᱨᱮᱱᱟᱜ ᱦᱚᱸ ᱟᱹᱰᱤᱜᱮ ᱥᱩᱵᱤᱫᱷᱟ ᱟᱨ ᱟᱵᱚᱣᱟᱜ ᱰᱨᱮᱥ ᱠᱚᱦᱚᱸ ᱟᱹᱰᱤᱜᱮ ᱱᱟᱯᱟᱭᱟ ᱡᱟᱦᱟᱸᱞᱮᱠᱟ ᱡᱚᱛᱚ ᱠᱷᱚᱱ ᱢᱟᱲᱟᱝ ᱟᱹᱛᱩ ᱦᱚᱸ ᱡᱟᱦᱟᱸ ᱥᱟᱱᱛᱟᱲ ᱟᱹᱛᱩ ᱥᱟᱱᱛᱟᱲ ᱯᱟᱹᱨᱥᱤ ᱟᱹᱛᱩᱢ ᱵᱚᱞᱚᱱᱟ ᱟᱹᱰᱤᱜᱮ ᱥᱟᱯᱷᱟ ᱥᱩᱛᱟᱹᱨ ᱟᱨ ᱵᱚᱸᱜᱟ ᱵᱩᱨᱩ ᱦᱚᱸ ᱦᱤᱡᱩᱜ ᱥᱮᱱᱚᱜᱼᱟᱠᱚ ᱦᱚᱨ ᱨᱮ ᱫᱟᱜ ᱦᱚᱸ ᱵᱟᱝ ᱚᱸᱡᱽᱨᱟ ᱦᱚᱸ ᱵᱟᱝ ᱟᱨ ᱦᱚᱨᱛᱮ ᱫᱟᱹᱛᱟᱹᱱᱤ ᱦᱚᱸ ᱵᱟᱝ ᱚᱱᱟ ᱠᱷᱟᱹᱛᱤᱨ ᱚᱱᱟ ᱫᱚ ᱟᱹᱰᱤ ᱱᱤᱨᱚᱲ ᱯᱟᱹᱨᱥᱤ ᱠᱟᱱᱟ ᱥᱟᱱᱛᱟᱲ ᱯᱟᱨᱥᱤ ᱫᱚ ᱟᱨ ᱥᱟᱱᱛᱟᱲ ᱯᱟᱹᱨᱥᱤ ᱫᱚ ᱨᱮᱭᱟᱜ ᱡᱚᱛᱚ ᱟᱹᱛᱩᱨᱮ ᱡᱟᱦᱮᱨ ᱜᱟᱲ ᱢᱮᱱᱟᱜᱼᱟ ᱟᱨ ᱮᱴᱟᱜ ᱡᱟᱹᱛᱤᱭᱟᱜ ᱫᱚ ᱢᱩᱱᱫᱤᱨ ᱨᱮᱠᱚ ᱵᱚᱸᱜᱟᱭᱟ ᱡᱟᱦᱟᱸᱜᱮ ᱩᱱᱠᱩᱣᱟᱜ ᱚᱲᱟᱜ ᱵᱟᱲᱜᱮ ᱞᱟᱛᱟᱨ ᱦᱚᱸ ᱚᱸᱡᱽᱨᱟᱜᱮ ᱧᱮᱞᱚᱜᱼᱟ ᱟᱨ ᱩᱱᱠᱩ ᱫᱚ ᱡᱟᱦᱟᱸᱨᱮᱭ ᱡᱚᱢᱟ ᱚᱸᱰᱮᱜᱮ ᱛᱷᱩᱭᱟᱭ ᱟᱨ ᱥᱟᱱᱛᱟᱲ ᱯᱟᱹᱨᱥᱤ ᱨᱮᱫᱚ ᱛᱷᱩ ᱦᱚᱸ ᱵᱟᱝ ᱤᱭᱟᱹ ᱦᱚᱸ ᱵᱟᱝ ᱥᱟᱯᱷᱟ ᱥᱩᱛᱨᱟᱹ ᱟᱨ ᱚᱲᱟᱜ ᱵᱷᱤᱛᱤᱨ ᱨᱮᱠᱚ ᱠᱚᱞᱮ ᱵᱚᱸᱜᱟᱭᱟ ᱦᱟᱺᱰᱤ ᱡᱟᱦᱟᱸ ᱚᱱᱟ ᱯᱟᱨᱟᱵᱽᱼᱯᱩᱱᱟᱹᱭ ᱡᱚᱢ ᱢᱟᱲᱟᱝᱛᱮ ᱡᱚᱛᱚ ᱠᱷᱚᱱ ᱢᱟᱲᱟᱝ ᱚᱲᱟᱜ ᱨᱮ ᱦᱟᱺᱰᱤ ᱵᱚᱸᱜᱟ ᱠᱟᱛᱮᱫ ᱚᱱᱟ ᱯᱚᱨᱮᱜᱮ ᱩᱯᱟᱹᱥᱛᱮ ᱦᱟᱺᱰᱤᱢ ᱵᱚᱸᱜᱟ ᱠᱮᱜᱼᱟ ᱦᱟᱯᱲᱟᱢ ᱠᱚᱢ ᱮᱢᱟᱫ ᱠᱚᱣᱟ ᱟᱨ ᱚᱱᱟ ᱯᱚᱨᱮᱜᱮ ᱟᱯᱱᱟᱨ ᱦᱚᱸ ᱡᱚᱢᱼᱧᱩ ᱦᱩᱭᱩᱜᱼᱟ ᱟᱨ ᱥᱟᱱᱛᱟᱲ ᱯᱟᱹᱨᱤᱥ ᱨᱮᱫᱚ ᱟᱹᱰᱤᱜᱮ ᱱᱤᱨᱚᱲ ᱟᱨ ᱡᱚᱛᱚ ᱠᱷᱚᱱ ᱢᱟᱲᱟᱝ ᱡᱟᱦᱟᱸᱜᱮ ᱵᱟᱦᱟᱜᱼᱟᱢ ᱵᱟᱦᱟ ᱢᱟᱲᱟᱝᱛᱮ ᱡᱟᱦᱮᱨ ᱜᱟᱲᱨᱮ ᱵᱟᱦᱟᱢ ᱵᱚᱸᱜᱟᱭᱟ ᱚᱱᱟ ᱯᱚᱨᱮ ᱱᱟᱭᱠᱮ ᱵᱟᱦᱟᱭ ᱵᱚᱸᱜᱟᱭᱟᱭ ᱩᱣᱟᱨ ᱯᱚᱨᱮ ᱟᱯᱱᱟᱨᱮᱢ ᱵᱟᱦᱟᱜᱼᱟ ᱥᱟᱱᱛᱟᱲ ᱯᱟᱹᱨᱤᱥ ᱨᱮᱫᱚ ᱡᱚᱛᱚᱣᱟᱜ ᱫᱷᱤᱨᱤ ᱫᱟᱨᱮᱜᱮ ᱵᱚᱸᱜᱟ ᱵᱩᱨᱩᱣᱟᱠᱚᱣᱟ ᱡᱟᱦᱟᱸᱜᱮ ᱮᱴᱟᱜ ᱡᱟᱹᱛᱤ ᱯᱟᱹᱨᱤᱥ ᱨᱮᱫᱚ ᱩᱱᱠᱩ ᱫᱚ ᱢᱚᱱᱫᱤᱨ ᱨᱮᱠᱚ ᱵᱚᱸᱜᱟᱭᱟ ᱟᱨ